ᱵᱚᱸᱜᱟᱼᱵᱩᱨᱩ ᱚᱠᱛᱮ ᱡᱟᱦᱟᱸ ᱠᱷᱟᱥ ᱞᱮᱠᱟᱛᱮ ᱵᱮᱣᱦᱟᱨ ᱦᱩᱭᱩᱜᱼᱟ ᱚᱱᱟᱫᱚ ᱦᱩᱭᱩᱜ ᱠᱟᱱᱟ ᱥᱟᱨᱡᱚᱢ ᱥᱟᱠᱟᱢ ᱥᱟᱨᱡᱚᱢ ᱥᱟᱠᱟᱢ ᱨᱮᱭᱟᱜ ᱯᱷᱩᱲᱩᱜ ᱵᱮᱱᱟᱣ ᱠᱟᱛᱮᱫ ᱵᱚᱸᱜᱟ ᱢᱟᱦᱟᱜ ᱦᱤᱞᱳᱜ ᱥᱟᱨᱡᱚᱢ ᱥᱟᱠᱟᱢ ᱨᱮᱱᱟᱜ ᱯᱷᱩᱲᱩᱜ ᱨᱮ ᱦᱟᱺᱰᱤ ᱛᱟᱝ ᱠᱟᱛᱮᱫ ᱵᱚᱸᱜᱟᱼᱵᱩᱨᱩ ᱧᱩᱛᱩᱢ ᱛᱮ ᱪᱚᱰᱚᱨ ᱦᱩᱭᱩᱜᱼᱟ